ᱵᱟᱹᱭᱥᱟᱹᱠᱷ ᱯᱨᱚᱛᱷᱚᱢ ᱫᱚ ᱵᱟᱹᱭᱥᱟᱹᱠᱷ ᱢᱟᱥ ᱯᱟᱲᱟᱜ ᱠᱟᱱ ᱛᱟᱵᱚᱱᱟ ᱵᱟᱹᱭᱥᱟᱹᱠᱷ ᱫᱚ ᱵᱟᱹᱭᱥᱟᱹᱠᱷ ᱡᱳᱥᱴᱤ ᱫᱚ ᱥᱤᱛᱩᱝ ᱟᱭ ᱛᱟᱨᱯᱚᱨᱮ ᱟᱥᱟᱲ ᱟᱨ ᱥᱚᱨᱟᱵᱚᱱ ᱫᱚ ᱡᱟᱹᱯᱩᱫ ᱦᱚᱸ ᱵᱟᱭ ᱛᱚᱠᱷᱚᱱ ᱫᱚ ᱦᱩᱲᱩ ᱫᱟᱜ ᱠᱚᱫᱚ ᱦᱩᱲᱩ ᱨᱚᱦᱚᱭ ᱞᱟᱹᱜᱤᱫ ᱜᱟᱹᱪᱷᱤ ᱠᱚ ᱮᱨ ᱵᱟᱲᱟᱭᱟ ᱜᱟᱹᱪᱷᱤ ᱠᱚ ᱮᱨᱟ ᱦᱚᱲ ᱛᱟᱨᱯᱚᱨᱮ ᱵᱷᱟᱫᱚᱨ ᱟᱥᱤᱱ ᱫᱚ ᱦᱩᱲᱩ ᱠᱚ ᱛᱚᱠᱷᱚᱱ ᱫᱚ ᱩᱱᱟᱹᱜ ᱫᱚ ᱵᱟᱝ ᱫᱟᱜᱟᱭ ᱥᱤᱛᱩᱝ ᱟᱭ ᱛᱟᱨᱯᱚᱨᱮ ᱫᱟᱜ ᱦᱚᱸ ᱡᱮ ᱢᱟᱡᱷᱮ ᱢᱟᱡᱷᱮ ᱦᱤᱡᱩᱜᱼᱟ ᱚᱱᱠᱟ ᱜᱮ ᱟᱥᱤᱱᱼᱠᱟᱨᱛᱤᱠ ᱫᱚ ᱡᱟᱜᱮ ᱨᱮᱭᱟᱲ ᱧᱚᱜ ᱟᱭ ᱡᱟᱜᱮ ᱡᱟᱜᱮ ᱛᱚᱠᱷᱚᱱ ᱫᱚ ᱨᱮᱭᱟᱲ ᱨᱮᱭᱟᱲ ᱥᱤᱛᱩᱝ ᱦᱚᱸ ᱡᱟᱜᱮ ᱢᱳᱴᱟᱢᱩᱴᱤ ᱵᱟᱨ ᱨᱚᱠᱚᱢ ᱜᱮ ᱯᱳᱥ ᱢᱟᱥ ᱫᱚ ᱯᱳᱥᱼᱢᱟᱜᱽ ᱫᱚ ᱮᱠᱵᱟᱨᱮ ᱛᱚᱠᱷᱚᱱ ᱫᱚ ᱨᱮᱭᱟᱲ ᱮᱦᱚᱵᱚᱜ ᱛᱟᱵᱚᱱᱟ ᱯᱳᱥ ᱢᱟᱥ ᱚᱱᱟ ᱫᱚ ᱨᱮᱭᱟᱲ ᱠᱟᱡᱟᱠ ᱨᱮᱭᱟᱲ ᱮᱦᱚᱵᱚᱜᱼᱟ ᱚᱱᱟ ᱯᱚᱨ ᱚᱱᱟ ᱯᱷᱟᱹᱜᱩᱱᱼᱪᱟᱹᱛ ᱫᱚ ᱨᱮᱭᱟᱲ ᱠᱚᱢᱚᱜᱚᱜ ᱛᱟᱵᱚᱱᱟ ᱟᱨ ᱛᱳᱢᱟᱨ ᱛᱚᱠᱷᱚᱱ ᱦᱟᱞᱠᱟ ᱦᱟᱞᱠᱟ ᱨᱮᱭᱟᱲᱟ ᱦᱟᱞᱠᱟ ᱦᱟᱞᱠᱟ ᱥᱤᱛᱩᱝ ᱱᱟᱣᱟ ᱥᱟᱠᱟᱢ ᱡᱚᱛᱚ ᱧᱩᱨᱦᱩᱜ ᱛᱟᱵᱚᱱᱟ ᱵᱤᱨ ᱠᱚᱨᱮ ᱨᱮᱱᱟᱜ ᱢᱚᱡᱽ ᱜᱮ ᱧᱮᱞᱚᱜᱼᱟ ᱛᱚᱠᱷᱚᱱ ᱫᱚ ᱱᱟᱣᱟᱜᱮ ᱵᱟᱦᱟᱜᱼᱟ ᱫᱟᱨᱮ ᱠᱚ ᱡᱚᱛᱚᱜᱮ ᱵᱟᱦᱟᱜ ᱛᱟᱵᱚᱱᱟ ᱱᱟᱣᱟ ᱥᱟᱠᱟᱢ ᱡᱚᱛᱚᱜᱮ ᱱᱟᱯᱟᱭ ᱜᱮ ᱦᱩᱭᱩᱜᱼᱟ